ᱟᱵᱚ ᱡᱷᱟᱲᱠᱷᱚᱸᱰ ᱨᱮ ᱟᱹᱫᱤᱵᱟᱹᱥᱤ ᱮᱥᱴᱤ ᱢᱮᱱᱛᱮᱫᱚ ᱟᱹᱰᱤᱜᱟᱱ ᱜᱟᱛᱟᱠ ᱨᱮᱱ ᱢᱮᱱᱟᱜ ᱵᱚᱱᱟ ᱛᱚᱵᱮ ᱮᱱᱠᱷᱟᱱ ᱚᱱᱟ ᱛᱟᱞᱟᱨᱮ ᱟᱵᱚᱣᱟᱜ ᱡᱟᱦᱟᱸ ᱡᱷᱟᱲᱠᱷᱚᱸᱰ ᱵᱷᱟᱥᱟ ᱥᱟᱱᱛᱟᱲᱤ ᱚᱞᱪᱤᱠᱤ ᱚᱱᱟᱜᱮ ᱛᱟᱵᱚ ᱯᱨᱚᱛᱷᱚᱢ ᱨᱮᱭᱟᱜ ᱵᱷᱟᱥᱟ ᱛᱚ ᱢᱮᱱᱠᱷᱟᱱ ᱱᱤᱛᱚᱜ ᱚᱱᱟ ᱛᱟᱞᱟᱨᱮ ᱟᱵᱚᱨᱮᱱ ᱜᱮ ᱮᱥᱴᱤ ᱵᱤᱭᱦᱟ ᱟᱨᱚ ᱮᱴᱟᱜ ᱮᱴᱟᱜ ᱤᱭᱟᱹ ᱠᱚ ᱩᱱᱠᱩ ᱠᱚ ᱟᱠᱚᱣᱟᱜ ᱵᱷᱟᱥᱟ ᱠᱚ ᱚᱰᱚᱠᱮᱫ ᱱᱤᱭᱟᱹ ᱮᱴᱠᱮᱴᱚᱬᱮ ᱢᱤᱫᱴᱮᱱ ᱛᱟᱵᱚ ᱦᱮᱱᱟᱜᱼᱟ ᱚᱱᱟ ᱵᱟᱹᱲᱤᱡᱽ ᱫᱷᱟᱨᱟ ᱩᱭᱦᱟᱹᱨᱚᱜᱼᱟ ᱢᱮᱱᱠᱷᱟᱱ ᱟᱵᱚᱣᱟᱜ ᱚᱱᱟ ᱵᱷᱟᱥᱟ ᱵᱟᱧᱪᱟᱣ ᱫᱚᱦᱚ ᱞᱟᱹᱜᱤᱫ ᱛᱮᱫᱚ ᱟᱵᱚ ᱫᱚ ᱡᱟᱦᱟᱸᱭ ᱟᱹᱫᱤᱵᱟᱥᱤ ᱥᱟᱱᱛᱟᱲ ᱜᱟᱛᱟᱠ ᱨᱤᱱ ᱜᱮ ᱟᱵᱚ ᱵᱟᱹᱲᱛᱤ ᱢᱮᱱᱟᱜ ᱵᱚᱱ ᱠᱷᱟᱱ ᱫᱚ ᱟᱵᱚᱣᱟᱜ ᱜᱮ ᱯᱨᱚᱛᱷᱚᱢᱚᱛᱚ ᱥᱟᱱᱛᱟᱞᱤ ᱯᱟᱹᱨᱥᱤ ᱚᱞᱪᱤᱠᱤ ᱫᱚ ᱢᱟᱱᱱᱚᱛᱟ ᱫᱚᱨᱠᱟᱨᱚᱜ ᱠᱟᱱᱟ ᱵᱟᱝ ᱚᱱᱟ ᱟᱵᱚᱣᱟᱜ ᱨᱟᱡᱽ ᱵᱷᱟᱥᱟ ᱞᱮᱠᱟᱛᱮᱦᱚᱸ ᱟᱵᱚᱣᱟᱜ ᱥᱚᱨᱠᱟᱨ ᱢᱟᱱᱟᱣ ᱵᱟᱛᱟᱣ ᱫᱚᱨᱠᱟᱨ ᱠᱟᱱ ᱛᱟᱭᱟ ᱛᱚ ᱪᱤᱠᱟᱹᱭᱟᱵᱚᱱ ᱱᱤᱛᱳᱜ ᱟᱵᱚ ᱱᱚᱸᱰᱮ ᱱᱩᱱᱟᱹᱜ ᱜᱮ ᱥᱟᱥᱛᱟ ᱟᱠᱟᱱᱟᱵᱚᱱ ᱮᱥᱴᱤ ᱡᱮ ᱱᱩᱠᱩ ᱚᱱᱟ ᱠᱟᱛᱷᱟ ᱵᱟᱝᱠᱚ ᱵᱟᱛᱟᱣᱮᱜᱼᱟ ᱮᱴᱠᱮᱴᱚᱬᱮ ᱠᱚ ᱩᱰᱩᱠᱮᱫ ᱜᱮᱭᱟ ᱛᱚ ᱚᱱᱟ ᱫᱚ ᱩᱪᱤᱛ ᱵᱟᱝ ᱠᱟᱱ ᱛᱟᱵᱚᱣᱟ ᱛᱚ ᱟᱵᱚ ᱡᱟᱦᱟᱸᱞᱮᱠᱟᱛᱮ ᱚᱱᱟ ᱥᱟᱢᱚᱧᱡᱚᱥᱥᱚ ᱜᱟᱯᱟᱞᱢᱟᱨᱟᱣ ᱠᱟᱛᱮᱫ ᱟᱵᱚᱣᱟᱜ ᱥᱟᱱᱛᱟᱲᱤ ᱚᱞᱪᱤᱠᱤ ᱯᱟᱹᱨᱥᱤ ᱟᱵᱚᱱ ᱢᱟᱲᱟᱝ ᱤᱫᱤᱢᱟ